ᱤᱧᱫᱚ ᱤᱧᱟᱹᱜ ᱵᱟᱜᱟᱱ ᱨᱮ ᱡᱟᱦᱟᱸ ᱚᱛ ᱚᱢᱚᱱ ᱥᱮ ᱫᱟᱨᱮ ᱠᱚᱧ ᱨᱚᱦᱚᱭ ᱵᱟᱰᱟ ᱠᱟᱫᱟ ᱚᱱᱟ ᱫᱟᱨᱮ ᱠᱚᱫᱚ ᱦᱩᱭᱩᱜ ᱠᱟᱱᱟ ᱟᱹᱞᱩ ᱵᱮᱸᱜᱟᱲ ᱵᱤᱞᱟᱹᱛᱤ ᱱᱤᱭᱟᱹ ᱴᱩᱠᱩᱜᱮ ᱤᱧᱫᱚ ᱢᱟᱱᱮ ᱨᱚᱦᱚᱭ ᱵᱟᱲᱟᱣ ᱠᱟᱹᱫᱟᱹᱧ ᱟᱨᱠᱤ ᱩᱛᱩ ᱡᱚᱠᱷᱚᱱ ᱚᱱᱟᱠᱚ ᱨᱚᱦᱚᱭ ᱦᱩᱭᱩᱜᱼᱟ ᱛᱟᱨᱯᱚᱨᱮ ᱨᱚᱦᱚᱭ ᱠᱟᱛᱮ ᱫᱟᱜ ᱠᱚ ᱡᱚᱠᱷᱚᱱ ᱮᱢᱟᱜ ᱦᱩᱭᱩᱜᱼᱟ ᱮᱢ ᱠᱟᱛᱮ ᱚᱱᱟᱠᱚ ᱮᱢ ᱠᱟᱛᱮ ᱡᱚᱠᱷᱚᱱ ᱟᱥᱛᱮ ᱟᱥᱛᱮ ᱫᱷᱤᱨᱮ ᱫᱷᱤᱨᱮᱛᱮ ᱡᱚᱠᱷᱚᱱ ᱚᱱᱟ ᱠᱚ ᱡᱚᱠᱷᱚᱱ ᱦᱟᱨᱟᱜᱼᱟ ᱟᱨᱠᱤ ᱦᱟᱨᱟ ᱠᱟᱛᱮ ᱡᱚᱠᱷᱚᱱ ᱫᱟᱨᱮ ᱠᱚ ᱡᱚᱠᱷᱚᱱ ᱵᱷᱟᱜᱮ ᱧᱮᱞᱚᱜᱼᱟ ᱟᱨᱠᱤ ᱢᱟᱱᱮ ᱡᱚᱠᱷᱚᱱ ᱦᱟᱣᱟ ᱵᱟᱛᱟᱥ ᱠᱚᱭ ᱮᱢᱟ ᱛᱚᱠᱷᱚᱱ ᱟᱹᱰᱤ ᱵᱷᱟᱜᱮ ᱛᱮ ᱢᱟᱱᱮ ᱟᱹᱰᱤ ᱵᱷᱟᱜᱮ ᱟᱹᱰᱤ ᱢᱚᱡᱽᱛᱮ ᱡᱚᱠᱷᱚᱱ ᱦᱤᱞᱟᱹᱜᱼᱟ ᱛᱚᱠᱷᱚᱱ ᱟᱹᱰᱤ ᱵᱷᱟᱜᱮ ᱧᱮᱞᱚᱜᱼᱟ ᱛᱟᱨᱯᱚᱨᱮ ᱡᱚᱠᱷᱚᱱ ᱚᱱᱟᱠᱚ ᱡᱚᱠᱷᱚᱱ ᱫᱷᱤᱨᱮ ᱫᱷᱤᱨᱮ ᱡᱚᱠᱷᱚᱱ ᱧᱮᱞ ᱤᱫᱤᱭᱟᱢ ᱦᱟᱨᱟᱜ ᱠᱟᱱᱟᱜ ᱟᱥᱛᱮ ᱟᱥᱛᱮ ᱛᱟᱨᱯᱚᱨ ᱥᱚᱢᱚᱭ ᱢᱚᱛᱳ ᱴᱷᱤᱠ ᱢᱚᱛᱳ ᱡᱚᱠᱷᱚᱱ ᱫᱟᱜ ᱠᱚ ᱡᱚᱠᱷᱚᱱ ᱮᱢ ᱫᱟᱲᱮᱜᱼᱟᱢ ᱛᱚᱠᱷᱚᱱ ᱴᱷᱤᱠ ᱢᱚᱛᱳ ᱡᱩᱫᱤ ᱫᱟᱜ ᱠᱚᱢ ᱮᱢ ᱫᱟᱲᱮᱭᱟᱜᱼᱟ ᱛᱟᱦᱚᱞᱮ ᱚᱱᱟ ᱠᱚᱨᱮᱱᱟᱜ ᱢᱟᱱᱮ ᱚᱱᱟ ᱟᱥᱛᱮ ᱟᱥᱛᱮ ᱛᱮ ᱚᱱᱟ ᱠᱚᱦᱚᱸ ᱦᱟᱨᱟᱜᱼᱟ ᱡᱩᱫᱤ ᱵᱟᱝ ᱮᱢ ᱫᱟᱲᱮᱜ ᱟᱢ ᱛᱟᱦᱚᱞᱮ ᱫᱟᱨᱮ ᱠᱚᱦᱚᱸ ᱜᱩᱡᱩᱜᱼᱟ ᱟᱨᱠᱤ ᱛᱟᱦᱚᱞᱮ ᱚᱱᱠᱟ ᱫᱟᱜ ᱮᱢ ᱠᱟᱛᱮ ᱢᱟᱱᱮ ᱦᱟᱨᱟ ᱦᱩᱭᱮᱱ ᱜᱮ ᱦᱟᱨᱟᱭᱮᱱᱜᱮ ᱛᱟᱨᱯᱚᱨ ᱟᱥᱛᱮ ᱟᱥᱛᱮ ᱛᱮ ᱵᱟᱦᱟᱭᱮᱱ ᱜᱮ ᱵᱟᱦᱟ ᱡᱚᱠᱷᱚᱱ ᱵᱟᱦᱟᱜᱼᱟ ᱛᱚᱠᱷᱚᱱ ᱛᱚ ᱟᱹᱰᱤ ᱵᱷᱟᱜᱮ ᱜᱮ ᱵᱩᱡᱷᱟᱹᱜᱼᱟ ᱡᱮ ᱛᱚᱠᱷᱚᱱ ᱫᱚ ᱢᱟᱱᱮ ᱵᱟᱦᱟ ᱯᱷᱩᱴᱟᱹᱣ ᱠᱟᱛᱮ ᱫᱚ ᱛᱤᱱᱟᱹᱜ ᱵᱷᱟᱜᱮ ᱧᱮᱞᱚᱜᱼᱟ ᱢᱟᱱᱮ ᱫᱟᱨᱮᱠᱚ ᱡᱚᱛᱚ ᱜᱮ ᱛᱟᱨᱯᱚᱨ ᱟᱥᱛᱮ ᱟᱥᱛᱮ ᱛᱮ ᱵᱟᱦᱟᱭᱮᱱᱜᱮ ᱛᱟᱨᱯᱚᱨᱮ ᱡᱚᱠᱷᱚᱱ ᱡᱚᱜᱼᱟ ᱛᱚᱠᱷᱚᱱ ᱩᱱ ᱡᱚᱠᱷᱚᱱ ᱫᱚ ᱚᱯᱮᱠᱠᱷᱟ ᱦᱩᱭᱩᱜᱼᱟ ᱡᱮ ᱛᱤᱥ ᱱᱚᱣᱟ ᱡᱮᱧ ᱵᱤᱞᱤᱜ ᱟᱨᱠᱤ ᱢᱟᱱᱮ ᱡᱚᱢᱤᱧ ᱫᱟᱲᱮᱜᱼᱟ ᱛᱟᱨᱯᱚᱨᱮ ᱫᱤᱭᱮ ᱯᱚᱨ ᱚᱱᱠᱟ ᱡᱚ ᱦᱩᱭᱮᱱᱜᱮ ᱡᱚ ᱦᱩᱭ ᱠᱟᱛᱮ ᱡᱚᱠᱷᱚᱱ ᱵᱟᱦᱟᱜᱼᱟ ᱡᱚ ᱦᱩᱭ ᱠᱟᱛᱮ ᱡᱚᱠᱷᱚᱱ ᱚᱱᱠᱟ ᱵᱤᱞᱤᱜᱼᱟ ᱛᱟᱨᱯᱚᱨᱮ ᱛᱚᱠᱷᱚᱱ ᱫᱚ ᱟᱹᱰᱤ ᱵᱷᱟᱜᱮ ᱧᱮᱞᱚᱜᱼᱟ ᱢᱟᱱᱮ ᱯᱩᱨᱟᱹ ᱡᱚᱠᱷᱚᱱ ᱨᱚᱦᱚᱭ ᱠᱟᱜᱼᱟ ᱢᱟᱱᱮ ᱥᱟᱹᱨᱤ ᱥᱟᱹᱨᱤ ᱡᱚᱠᱷᱚᱱ ᱨᱚᱦᱚᱭ ᱠᱟᱜᱼᱟ ᱛᱚᱠᱷᱚᱱ ᱧᱮᱞ ᱛᱮᱦᱚᱸ ᱵᱷᱟᱹᱜᱤ ᱧᱮᱞᱚᱜᱼᱟ ᱡᱮ ᱜᱳᱴᱟᱥᱮᱱ ᱢᱟᱱᱮ ᱯᱷᱚᱞᱚᱱ ᱛᱮᱫ ᱵᱷᱟᱜᱮ ᱦᱩᱭ ᱠᱟᱱᱟ ᱛᱚᱠᱷᱚᱱᱫᱚ ᱟᱨᱚ ᱠᱩᱥᱤ ᱵᱩᱡᱩᱜᱼᱟ ᱡᱮ ᱱᱤᱡᱮᱨᱟᱜ ᱛᱤᱛᱮ ᱨᱦᱚᱭ ᱠᱟᱛᱮᱜ ᱢᱟᱱᱮ ᱮᱛᱚ ᱵᱷᱟᱜᱮ ᱪᱟᱥ ᱦᱩᱭ ᱠᱟᱱᱟ ᱡᱟᱦᱟᱸ ᱫᱚ ᱟᱢ ᱡᱤᱵᱚᱱ ᱨᱮᱦᱚᱸ ᱡᱟᱦᱟᱸ ᱫᱚ ᱵᱟᱢ ᱚᱱᱩᱵᱷᱚᱵ ᱵᱟᱲᱟᱣ ᱠᱟᱫᱟ ᱱᱤᱡᱮᱛᱮ ᱡᱚᱠᱷᱚᱱ ᱵᱷᱟᱜᱮ ᱡᱟᱦᱟᱸ ᱪᱟᱥᱼᱵᱟᱥ ᱠᱚᱦᱚᱸ ᱠᱚᱨᱟᱣ ᱠᱟᱛᱮ ᱡᱟᱦᱟᱸ ᱦᱩᱭᱩᱜᱼᱟ ᱠᱟᱨᱚᱱ ᱵᱷᱟᱜᱮ ᱵᱩᱡᱩᱜᱼᱟ ᱢᱟᱱᱮ ᱚᱱᱟ ᱠᱷᱚᱱᱟᱜ ᱠᱩᱥᱤ ᱨᱟᱹᱥᱠᱟᱹ ᱫᱚ ᱟᱨ ᱪᱮᱫ